ᱤᱧ ᱢᱤᱫᱴᱮᱡ ᱱᱤᱢ ᱯᱷᱮᱥ ᱳᱣᱟᱥ ᱞᱟᱜᱟᱣ ᱮᱫᱟᱹᱧ ᱚᱱᱟ ᱯᱷᱮᱥ ᱳᱣᱟᱥ ᱫᱚ ᱪᱮᱫ ᱢᱟᱱᱮ ᱤᱧ ᱞᱟᱹᱜᱤᱫ ᱫᱚ ᱟᱹᱰᱤ ᱵᱷᱟᱜᱮ ᱜᱮᱭᱟ ᱞᱟᱜᱟ ᱠᱮᱫᱟᱹᱧ ᱛᱩᱯᱩᱜ ᱠᱚ ᱛᱟᱦᱮᱸ ᱠᱟᱱ ᱛᱤᱧᱟᱹ ᱞᱟᱜᱟ ᱠᱮᱫᱟᱹᱧ ᱛᱚ ᱚᱱᱟ ᱠᱚ ᱞᱟᱜᱟᱭ ᱠᱟᱡ ᱠᱷᱟᱜ ᱤᱧ ᱚᱱᱟ ᱛᱩᱯᱩᱜ ᱦᱚᱸ ᱪᱟᱵᱟᱭᱮᱱ ᱛᱤᱧᱟᱹ ᱟᱨ ᱡᱮ ᱦᱮᱸᱫᱮ ᱫᱟᱜ ᱛᱟᱦᱮᱸ ᱠᱟᱱᱟ ᱚᱱᱟᱦᱚᱸ ᱪᱟᱵᱟ ᱟᱠᱟᱱ ᱛᱤᱧᱟᱹ ᱚᱱᱟᱛᱮ ᱤᱧ ᱞᱟᱹᱜᱤᱫ ᱫᱚ ᱱᱤᱢ ᱯᱷᱮᱥ ᱳᱣᱟᱥ ᱫᱚ ᱟᱹᱰᱤ ᱵᱷᱟᱜᱮ ᱡᱤᱱᱤᱥ